ᱦᱮᱞᱳ ᱜᱚᱢᱠᱮ ᱡᱚᱦᱟᱨ ᱟᱹᱵᱤᱱ ᱴᱷᱮᱱ ᱠᱷᱚᱱ ᱢᱤᱫᱴᱟᱹᱱ ᱯᱷᱮᱱ ᱞᱤᱧ ᱦᱟᱛᱟᱣ ᱞᱮᱫᱼᱟ ᱚᱱᱟ ᱠᱟᱹᱴᱤᱡ ᱯᱨᱚᱵᱞᱮᱢ ᱟᱠᱟᱱᱟ ᱚᱱᱟ ᱱᱤᱛᱚᱜ ᱦᱩᱭᱩᱜ ᱠᱟᱱᱟ ᱪᱷᱚᱭ ᱢᱟᱹᱦᱱᱟᱹ ᱜᱟᱱ ᱚᱱᱠᱟ ᱮᱠ ᱥᱟᱞ ᱨᱮᱱᱟᱜ ᱜᱮᱨᱮᱱᱴᱤ ᱛᱟᱦᱮᱸᱜᱼᱟ ᱦᱮᱸ ᱚᱱᱟᱢᱟ ᱥᱟᱨᱵᱷᱤᱥᱤᱝ ᱟᱹᱞᱤᱧ ᱟᱹᱵᱤᱱ ᱥᱮ ᱟᱨ ᱚᱱᱟᱜᱮ ᱚᱱᱠᱟ ᱢᱟ ᱜᱮᱨᱮᱱᱴᱤ ᱛᱟᱦᱮᱸᱜ ᱮ ᱟᱫᱚ ᱚᱱᱟ ᱥᱟᱢᱟᱱ ᱠᱚ ᱧᱟᱢᱚᱜ ᱠᱷᱟᱱ ᱢᱟ ᱴᱷᱤᱠ ᱜᱮᱭᱟ ᱟᱹᱵᱤᱱᱜᱮ ᱚᱠᱟ ᱞᱮᱠᱟᱱ ᱥᱟᱢᱟᱱ ᱵᱤᱱ ᱮᱢᱟᱜ ᱞᱤᱧᱟᱹ ᱚ ᱮᱱᱠᱷᱟᱱ ᱟᱹᱰᱤ ᱤᱭᱟᱹ ᱠᱚᱢ ᱫᱟᱹᱢᱤ ᱠᱚᱢ ᱫᱟᱹᱢᱤ ᱯᱩᱭᱥᱟᱹ ᱢᱟ ᱰᱷᱮᱨ ᱵᱮᱱ ᱦᱟᱛᱟᱣ ᱠᱮᱫ ᱛᱟᱹᱞᱤᱧᱟ ᱩᱱ ᱡᱚᱠᱷᱚᱱ ᱥᱟᱢᱟᱱ ᱢᱟ ᱟᱹᱰᱤ ᱠᱚᱢ ᱫᱟᱹᱢᱤᱭᱟᱜ ᱵᱮᱱ ᱮᱢᱟᱜ ᱞᱤᱧᱟᱹ ᱦᱮᱸ ᱦᱳᱭ ᱟᱨ ᱥᱟᱢᱟᱱᱜᱮ ᱚᱱᱮ ᱚᱱᱠᱟ ᱛᱚᱵᱮ ᱦᱟᱸᱜ ᱨᱤᱱ ᱦᱳᱢ ᱥᱟᱨᱵᱷᱤᱥ ᱛᱟᱦᱮᱸᱜᱼᱟ ᱛᱚᱵᱮ ᱚᱲᱟᱜ ᱥᱮᱱ ᱵᱮᱱ ᱦᱤᱡᱩᱜᱼᱟ ᱥᱮ ᱟᱹᱞᱤᱧ ᱜᱮᱞᱤᱧ ᱪᱟᱞᱟᱜᱼᱟ ᱟᱹᱵᱤᱱ ᱴᱷᱮᱱ ᱞᱤᱧ ᱤᱫᱤᱭᱟ ᱦᱳᱭ ᱚᱱᱟᱜᱮ ᱦᱚᱞᱟ ᱢᱟᱦᱫᱷᱮᱨ ᱠᱷᱚᱱᱞᱤᱧ ᱯᱷᱳᱱ ᱟᱹᱵᱤᱱ ᱠᱟᱱᱟ ᱯᱷᱳᱱ ᱜᱮᱵᱟᱝ ᱞᱟᱜᱟᱜ ᱠᱟᱱ ᱛᱟᱹᱵᱤᱱᱟ ᱟᱹᱵᱤᱱᱟᱜ ᱦᱮᱸ ᱦᱮᱸ ᱛᱟᱣ ᱛᱤᱱᱟᱹᱜ ᱵᱟᱡᱮ ᱟᱹᱵᱤᱱ ᱫᱚᱠᱟᱱ ᱵᱮᱱ ᱵᱚᱱᱫᱷ ᱠᱟᱜ ᱛᱟᱹᱵᱤᱱᱟ ᱟᱹᱭᱩᱵ ᱵᱮᱲᱟ ᱟᱪᱪᱷᱟ ᱴᱷᱤᱠ ᱜᱮᱭᱟ ᱚᱱᱠᱟ ᱞᱤᱧ ᱟᱹᱜᱩᱭᱟ ᱟᱨ ᱵᱟᱝᱠᱷᱟᱱ ᱫᱚ ᱦᱟᱸᱜ ᱮᱴᱟᱜᱟᱜ ᱱᱟᱣᱟᱱᱟᱜ ᱜᱮ ᱮᱢᱟᱞᱤᱧ ᱵᱮᱱ ᱦᱟᱸᱜ ᱦᱳᱭ ᱴᱷᱤᱠ ᱜᱮᱭᱟ ᱜᱚᱢᱠᱮ ᱛᱚᱵᱮ ᱢᱟ ᱦᱮᱸ